ᱜᱚᱨᱚᱵᱽ ᱤᱧ ᱵᱩᱡᱷᱟᱹᱣᱟ ᱢᱟᱱᱮ ᱱᱚᱜ ᱚᱭ ᱚᱲᱟᱜ ᱫᱩᱭᱟᱹᱨ ᱵᱟᱝ ᱛᱟᱦᱮᱸ ᱠᱟᱱᱟ ᱠᱟᱹᱴᱤᱡ ᱠᱟᱹᱴᱤᱡ ᱚᱲᱟᱜ ᱛᱟᱦᱮᱸ ᱠᱟᱱᱟ ᱦᱟᱥᱟ ᱚᱲᱟᱜ ᱠᱚ ᱟᱹᱛᱩ ᱴᱚᱞᱟ ᱨᱮᱞᱤᱧ ᱛᱟᱦᱮᱱ ᱠᱟᱱ ᱛᱟᱦᱮᱸ ᱱᱟᱠᱟ ᱱᱤᱛᱳᱜ ᱫᱚ ᱱᱚᱜ ᱚᱭ ᱡᱟᱜᱮ ᱪᱟᱸᱫᱳᱭᱟᱜ ᱫᱟᱭᱟ ᱛᱮ ᱱᱚᱜ ᱚᱭ ᱴᱟᱣᱩᱱ ᱥᱮᱫ ᱦᱮᱡ ᱦᱩᱭ ᱮᱱᱟ ᱟᱨ ᱱᱚᱜ ᱚᱭ ᱞᱟᱹᱴᱩ ᱯᱟᱨᱟ ᱚᱲᱟᱜ ᱦᱩᱭ ᱮᱱᱟ ᱫᱩᱛᱚᱞᱟ ᱚᱲᱟᱜ ᱦᱩᱭ ᱮᱱᱟ ᱫᱚᱞᱟᱱ ᱚᱲᱟᱜ ᱦᱩᱭ ᱮᱱᱟ ᱚᱱᱟᱛᱮ ᱟᱹᱰᱤ ᱜᱚᱨᱚᱵ ᱤᱧ ᱵᱩᱷᱟᱹᱭᱟ